ᱦᱮᱞᱳ ᱦᱚᱸ ᱚᱠᱟᱨᱮ ᱥᱟᱵ ᱠᱟᱜᱼᱟᱭ

ᱤᱭᱟᱹ ᱠᱷᱚᱱ ᱡᱷᱟᱲᱠᱷᱚᱸᱰ ᱥᱮᱫ ᱠᱷᱚᱱ ᱞᱤᱧ ᱢᱮᱱᱟᱠᱟᱜᱼᱟ ᱦᱳᱭ

ᱢᱮᱱᱮᱜ ᱟᱹᱧ ᱜᱟᱞᱢᱟᱨᱟᱣ ᱫᱚ ᱪᱮᱫ ᱞᱮᱠᱟ ᱟᱨ ᱢᱮᱱᱮᱜ ᱟᱹᱧ ᱟᱵᱚ ᱥᱟᱱᱛᱟᱲ ᱫᱚ ᱪᱮᱫ ᱞᱮᱠᱟ ᱡᱚᱢ ᱧᱩ ᱠᱟᱛᱮᱫ ᱟᱨ ᱪᱮᱫ ᱞᱮᱠᱟ ᱤᱥᱤᱱ ᱵᱟᱥᱟᱝ ᱠᱟᱛᱮᱫ ᱪᱮᱫ ᱞᱮᱠᱟ ᱠᱟᱛᱮᱫ ᱵᱚᱱ ᱡᱚᱢ ᱧᱩᱭᱮᱜᱼᱟ ᱚᱱᱟ ᱠᱚᱜᱮ ᱦᱟᱜ ᱤᱧ ᱦᱚᱧ ᱠᱩᱞᱤ ᱧᱚᱜ ᱟᱠᱟᱫ ᱵᱮᱱᱟ ᱟᱫᱚ ᱚᱱᱟ ᱠᱚᱜᱮ ᱵᱟᱰᱟᱭ ᱥᱟᱱᱟᱹᱧ ᱠᱟᱱᱟ ᱦᱳᱭ

ᱚᱱᱟ ᱠᱚᱦᱚᱸ ᱦᱚᱸ ᱦᱳᱭ ᱛᱚ ᱟᱪᱪᱷᱟ ᱯᱟᱨᱟᱵᱽ ᱠᱚᱨᱮ ᱫᱚ ᱪᱮᱫ ᱞᱮᱠᱟᱵᱚ ᱥᱟᱠᱨᱟᱛ ᱯᱟᱨᱟᱵᱽ ᱠᱚᱨᱮ ᱫᱚᱵᱚᱱ ᱤᱥᱤᱱ ᱵᱟᱥᱟᱝᱟ

ᱜᱩᱲ ᱫᱚ ᱯᱤᱴᱷᱟᱹ ᱟᱫᱚ ᱪᱮᱫ ᱞᱮᱠᱟ ᱛᱮ ᱯᱤᱴᱷᱟᱹᱜᱼᱟ ᱜᱩᱲ ᱫᱚ ᱦᱚᱸ

ᱚ ᱦᱚᱸ ᱦᱳᱭ ᱨᱚᱡᱚ ᱯᱟᱨᱟᱵᱽ ᱠᱚᱨᱮ ᱫᱚ ᱯᱟᱛᱲᱟ ᱯᱤᱴᱷᱟᱹ ᱱᱚᱣᱟ ᱪᱮ ᱚ ᱞᱮᱴᱳ ᱠᱚᱦᱚᱸ ᱯᱤᱴᱷᱟᱹ ᱠᱚᱦᱚᱸ ᱦᱳᱭ ᱛᱚ ᱦᱳᱭ ᱟᱫᱚ ᱚᱱᱟ ᱠᱚᱜᱮᱧ ᱢᱮᱱᱮᱜᱼᱟ ᱦᱟᱯᱮ ᱥᱮᱧ ᱠᱩᱞᱤᱭᱮᱭᱟ ᱦᱚᱸ ᱠᱩᱲᱟᱹᱣ ᱫᱚ ᱚᱱᱠᱟ ᱠᱩᱲᱟᱹᱣ ᱵᱟᱲᱟᱭ ᱜᱮᱭᱟ ᱠᱚ ᱩᱱᱟᱹᱜ ᱚᱱᱠᱟ ᱫᱚ ᱵᱟᱝᱠᱚ ᱦᱳᱭ ᱵᱟᱝᱠᱚ ᱵᱟᱰᱟᱭᱟ ᱢᱮᱱᱛᱮᱜᱮ ᱦᱟᱜ ᱟᱢ ᱴᱷᱮᱱ ᱰᱚᱜᱚᱴᱤᱧ ᱦᱟᱛᱟᱣ ᱮᱫᱟ ᱦᱳᱭ ᱦᱳᱭ

ᱯᱤᱴᱷᱟᱹ ᱜᱩᱲ ᱯᱤᱴᱷᱟᱹ ᱫᱚ ᱯᱟᱛᱲᱟ ᱨᱮ ᱯᱤᱴᱷᱟᱹ ᱞᱮᱠᱷᱟᱱ ᱵᱟᱭ ᱜᱟᱱᱚᱜᱼᱟ ᱚ ᱜᱩᱲ ᱯᱤᱴᱷᱟᱹ ᱫᱚ ᱯᱟᱛᱲᱟ ᱨᱮ ᱯᱤᱴᱷᱟᱹ ᱞᱮᱠᱷᱟᱱ ᱵᱟᱭ ᱜᱟᱱᱚᱜᱼᱟ ᱚ ᱦᱚᱸ ᱚᱱᱟ ᱫᱚ ᱥᱩᱱᱩᱢ ᱨᱮᱜᱮ ᱡᱤ ᱡᱤᱞ ᱯᱤᱴᱷᱟᱹ ᱜᱮ ᱱᱟᱦᱟᱜ ᱯᱟᱛᱲᱟ ᱨᱮᱫᱩᱧ ᱯᱤᱴᱷᱟᱹᱭᱟ